ᱪᱮᱭᱟᱨ ᱫᱚ ᱵᱟᱨ ᱨᱚᱠᱚᱢᱟᱜ ᱦᱩᱭᱩᱜ ᱜᱮᱭᱟ ᱢᱤᱫ ᱫᱚ ᱦᱩᱭᱩᱜ ᱠᱟᱱᱟ ᱯᱷᱟᱭᱵᱟᱨ ᱨᱮᱱᱟᱜ ᱪᱮᱭᱟᱨ ᱟᱨ ᱢᱤᱫᱴᱟᱱ ᱫᱚ ᱚᱠᱟ ᱴᱷᱮᱱᱟᱜ ᱪᱮᱭᱟᱨ ᱪᱮᱭᱟᱨ ᱪᱤᱭᱟᱨ ᱨᱮ ᱡᱩᱫᱤ ᱵᱷᱟᱜᱮ ᱞᱮᱠᱟ ᱵᱟᱢ ᱫᱩᱲᱩᱵᱟ ᱛᱟᱦᱚᱞᱮ ᱵᱷᱟᱜᱮ ᱞᱮᱠᱟ ᱚᱱᱟ ᱨᱟᱹᱯᱩᱫ ᱨᱮᱱᱟᱜ ᱨᱟᱹᱯᱩᱫ ᱫᱟᱲᱮᱭᱟᱜᱼᱟ ᱟᱨ ᱪᱮᱭᱟᱨ ᱠᱷᱚᱱᱟᱜ ᱪᱮᱭᱟᱨ ᱨᱟᱹᱯᱩᱫ ᱞᱮᱱᱠᱷᱟᱱ ᱟᱢ ᱡᱩᱫᱤᱢ ᱧᱩᱨᱦᱩᱜᱼᱟ ᱛᱟᱦᱚᱞᱮ ᱟᱢ ᱵᱟᱡᱟᱣ ᱫᱟᱲᱮᱭᱟᱜ ᱟᱢ ᱚᱱᱟᱛᱮᱧ ᱞᱟᱹᱭᱫᱟ ᱤᱧᱫᱚ ᱪᱮᱭᱟᱨ ᱫᱚ ᱵᱟᱝ ᱵᱩᱜᱤᱭᱟ ᱪᱮᱭᱟᱨ ᱨᱮ ᱡᱩᱫᱤ ᱫᱩᱲᱩᱵ ᱮᱢ ᱯᱟᱹᱨᱠᱟᱹᱜᱼᱟ ᱛᱟᱦᱚᱞᱮ ᱟᱢ ᱚᱛᱨᱮ ᱫᱩᱲᱩᱵ ᱚᱥᱩᱵᱤᱫᱷᱟᱢ ᱵᱩᱡᱷᱟᱹᱣᱟ ᱚᱱᱟᱛᱮ ᱢᱮᱱᱫᱚ ᱪᱮᱭᱟᱨ ᱫᱚ ᱵᱟᱝᱜᱮ ᱵᱩᱜᱤᱭᱟ ᱟᱨ ᱠᱟᱴᱷ ᱨᱮᱭᱟᱜ ᱪᱮᱭᱟᱨ ᱫᱚ ᱢᱤᱫᱴᱟᱱ ᱫᱟᱨᱮᱢ ᱢᱟᱜᱽᱼᱟ ᱫᱟᱨᱮ ᱢᱟᱜ ᱠᱟᱛᱮ ᱪᱮᱨᱟᱭᱟᱢ ᱚᱱᱟ ᱪᱮᱨᱟ ᱠᱟᱛᱮ ᱪᱮᱫᱟᱜ ᱡᱟᱛᱮ ᱜᱮᱫ ᱟᱢ ᱛᱟᱨᱯᱚᱨ ᱪᱮᱭᱟᱨᱮᱢ ᱵᱮᱱᱟᱣᱟ ᱚᱱᱟᱛᱮᱧ ᱢᱮᱱᱫᱟ ᱠᱟᱴᱷ ᱨᱮᱭᱟᱜ ᱪᱮᱭᱟᱨ ᱵᱮᱱᱟᱣ ᱠᱟᱛᱮ ᱢᱤᱫᱴᱟᱱ ᱫᱟᱨᱮ ᱪᱮᱫ ᱞᱮᱠᱟᱢ ᱱᱚᱥᱴᱚᱭᱟ ᱫᱟᱨᱮ ᱡᱩᱫᱤ ᱛᱟᱦᱮᱱᱟ ᱫᱟᱜ ᱡᱟᱹᱲᱤ ᱦᱩᱭᱩᱜᱼᱟ ᱥᱮ ᱟᱹᱰᱤ ᱫᱟᱜ ᱡᱟᱹᱲᱤ ᱦᱩᱭᱩᱜᱼᱟ ᱥᱮ ᱟᱹᱰᱤ ᱫᱟᱜ ᱡᱟᱹᱲᱤ ᱞᱮᱠᱷᱟᱱ ᱟᱹᱰᱤ ᱱᱟᱯᱟᱭ ᱦᱩᱭᱩᱜᱼᱟ ᱟᱵᱚᱣᱟᱜ ᱪᱟᱥ ᱦᱩᱭᱩᱜᱼᱟ ᱛᱟᱨᱯᱚᱨᱮ ᱚᱱᱟ ᱠᱷᱟᱹᱛᱤᱨ ᱛᱮ ᱢᱤᱫᱴᱟᱝ ᱪᱮᱭᱟᱨ ᱠᱷᱟᱹᱛᱤᱨ ᱛᱮ ᱫᱟᱨᱮ ᱫᱚ ᱪᱮᱫ ᱞᱟᱹᱜᱤᱫ ᱮᱢ ᱱᱚᱥᱴᱚᱭᱟ ᱚᱱᱟ ᱠᱷᱟᱹᱛᱤᱨ ᱛᱮ ᱞᱟᱹᱭᱫᱟ ᱪᱮᱭᱟᱨ ᱫᱚ ᱵᱟᱝ ᱵᱩᱜᱮᱭᱟ